ᱟᱡᱚᱫᱤᱭᱟᱹ ᱵᱩᱨᱩᱨᱮ ᱥᱟᱱᱛᱟᱲ ᱠᱚ ᱜᱤᱨᱟᱹᱵᱟᱹᱥᱤᱭᱟᱠᱟᱱ ᱚᱠᱛᱚ ᱩᱢᱮᱨ ᱫᱚ ᱢᱮᱱ ᱜᱟᱱᱚᱜᱼᱟ ᱱᱚᱣᱟ ᱱᱤᱨᱫᱤᱥᱴᱚ ᱥᱚᱢᱚᱭ ᱥᱤᱢᱟᱹ ᱫᱚ ᱵᱟᱝ ᱦᱚᱸ ᱞᱟᱹᱭ ᱜᱟᱱᱚᱜᱼᱟ ᱢᱮᱱᱠᱷᱟᱱ ᱡᱟᱦᱟᱸ ᱟᱭᱼᱩᱢᱟᱹᱱ ᱢᱮᱱᱟᱜᱼᱟ ᱥᱮ ᱦᱟᱯᱲᱟᱢ ᱠᱚ ᱡᱟᱦᱟᱸ ᱠᱚ ᱞᱟᱹᱭ ᱦᱚᱴᱚᱣ ᱠᱟᱫᱟ ᱚᱱᱟ ᱞᱮᱠᱟᱛᱮᱫᱚ ᱟᱹᱰᱤ ᱫᱤᱱ ᱫᱷᱚᱨᱮᱜᱮ ᱱᱚᱰᱮ ᱫᱚ ᱢᱮᱱᱟᱜ ᱠᱟᱫ ᱠᱚᱣᱟ ᱥᱟᱱᱛᱟᱲ ᱦᱚᱲ ᱟᱨ ᱱᱚᱣᱟ ᱵᱩᱨᱩ ᱪᱮᱛᱟᱱ ᱨᱮ ᱢᱚᱬᱮ ᱜᱚᱴᱟᱝ ᱵᱞᱚᱠ ᱨᱮ ᱱᱚᱣᱟ ᱵᱩᱨᱩ ᱦᱟᱴᱤᱝ ᱢᱮᱱᱟᱜ ᱠᱟᱫᱼᱟ ᱟᱨ ᱢᱚᱬᱮ ᱜᱚᱴᱟᱝ ᱵᱞᱚᱠ ᱨᱮᱱᱟᱜ ᱢᱚᱴᱟᱢᱩᱴᱤ ᱟᱴᱴᱤ ᱚᱧᱪᱚᱞ ᱨᱮ ᱱᱚᱣᱟ ᱟᱹᱛᱩ ᱠᱚ ᱦᱟᱹᱴᱤᱧ ᱢᱮᱱᱟᱜ ᱠᱟᱫᱼᱟ ᱟᱡᱚᱫᱤᱭᱟᱹ ᱵᱩᱨᱩ ᱪᱮᱛᱟᱱ ᱨᱮ ᱢᱳᱴ ᱟᱹᱛᱩ ᱢᱮᱱᱟᱜᱼᱟ ᱯᱚᱸᱪᱟᱥᱤ ᱠᱷᱚᱱᱟᱜ ᱱᱚᱵᱽᱵᱳᱭ ᱟᱨ ᱱᱚᱜᱼᱚ ᱱᱚᱣᱟ ᱟᱹᱛᱩ ᱠᱚᱫᱚ ᱱᱚᱝᱠᱟ ᱯᱟᱸᱪᱴᱤ ᱵᱞᱚᱠ ᱪᱮᱛᱟᱱ ᱨᱮ ᱦᱟᱹᱴᱤᱧ ᱢᱮᱱᱟᱜ ᱠᱟᱫᱼᱟ ᱛᱚᱵᱮ ᱵᱮᱥᱤᱨᱵᱷᱟᱜᱽ ᱪᱷᱮᱥᱳᱴᱴᱤ ᱴᱟ ᱟᱹᱛᱩ ᱟᱡᱚᱫᱤᱭᱟ ᱚᱧᱪᱚᱞ ᱥᱮ ᱵᱟᱜᱽᱢᱩᱱᱰᱤ ᱵᱞᱚᱠ ᱨᱮ ᱢᱮᱱᱟᱜ ᱠᱟᱫᱼᱟ ᱟᱫᱚ ᱱᱚᱜᱼᱚᱭᱡᱮ ᱟᱡᱚᱫᱤᱭᱟᱹ ᱡᱟᱦᱟᱸ ᱧᱩᱛᱩᱢᱟᱠᱟᱱᱟ ᱱᱚᱣᱟ ᱨᱮᱱᱟᱜ ᱛᱟᱛᱯᱚᱨᱡᱚ ᱢᱟᱲᱟᱝ ᱥᱮᱱ ᱫᱚ ᱱᱩᱱᱟᱹᱜ ᱵᱮᱥᱤ ᱵᱟᱝ ᱵᱩᱡᱷᱟᱹᱜ ᱠᱟᱱ ᱛᱟᱦᱮᱱᱟ ᱩᱱᱥᱩᱢᱟᱹᱭ ᱫᱚ ᱡᱟᱦᱟᱸ ᱠᱚ ᱦᱟᱯᱲᱟᱢ ᱠᱚᱠᱚ ᱞᱟᱹᱭ ᱟᱹᱜᱩᱭᱮᱫ ᱛᱟᱦᱮᱱᱟ ᱡᱮ ᱟᱡᱚᱫᱤᱭᱟᱹ ᱵᱩᱨᱩᱨᱮ ᱥᱮᱨᱢᱟᱨᱮ ᱵᱟᱹᱭᱥᱟᱹᱠᱷ ᱠᱩᱱᱟᱹᱢᱤ ᱦᱤᱞᱳᱜ ᱟᱡᱚᱫᱤᱭᱟᱹ ᱵᱩᱨᱩ ᱥᱮᱸᱫᱽᱨᱟ ᱦᱩᱭᱩᱜᱼᱟ ᱛᱚ ᱱᱚᱣᱟ ᱟᱡᱚᱫᱤᱭᱟᱹ ᱵᱩᱨᱩ ᱥᱮᱸᱫᱽᱨᱟ ᱡᱟᱦᱟᱸ ᱦᱩᱭᱩᱜᱼᱟ ᱚᱱᱟ ᱫᱚ ᱮᱠᱮᱱ ᱟᱡᱚᱫᱤᱭᱟᱹ ᱵᱩᱨᱩᱨᱮᱱ ᱦᱚᱲ ᱫᱚ ᱵᱟᱠᱚ ᱥᱮᱸᱫᱽᱨᱟᱭᱮᱫ ᱛᱟᱦᱮᱸ ᱠᱟᱱᱟ ᱱᱚᱣᱟ ᱥᱮᱸᱫᱽᱨᱟ ᱫᱚ ᱱᱤᱛᱚᱝ ᱡᱟᱦᱟᱸ ᱵᱩᱡᱚᱜ ᱠᱟᱱᱟ ᱱᱮᱯᱟᱞ ᱵᱷᱩᱴᱟᱱ ᱵᱟᱝᱞᱟᱫᱮᱥ ᱱᱚᱣᱟ ᱠᱚᱨᱮ ᱡᱟᱦᱟᱸᱭ ᱥᱟᱱᱛᱟᱲ ᱠᱚ ᱢᱮᱱᱟᱜ ᱟᱠᱟᱫ ᱠᱚᱣᱟ ᱩᱱᱠᱩ ᱦᱚᱸ ᱱᱚᱣᱟ ᱥᱮᱸᱫᱽᱨᱟ ᱨᱮᱠᱚ ᱦᱤᱡᱩᱜᱼᱟ ᱚᱱᱟ ᱞᱮᱠᱟᱛᱮ ᱱᱚᱣᱟ ᱟᱡᱚᱫᱤᱭᱟᱹ ᱵᱩᱨᱩ ᱫᱚ ᱱᱤᱛᱚᱝ ᱟᱱᱛᱚᱨᱡᱟᱛᱤᱠ ᱥᱟᱱᱛᱟᱲ ᱠᱚᱣᱟᱜ ᱢᱤᱫᱴᱟᱝ ᱧᱟᱯᱟᱢ ᱴᱷᱟᱶ ᱦᱚᱸ ᱢᱮᱱ ᱜᱟᱱᱚᱜ ᱠᱟᱱᱟ

ᱱᱚᱣᱟ ᱵᱷᱟᱨᱚᱛ ᱫᱤᱥᱚᱢ ᱥᱮ ᱢᱮᱱ ᱜᱟᱱᱚᱜᱼᱟ ᱡᱟᱦᱟᱸ ᱯᱨᱤᱛᱷᱤᱵᱤᱨᱮ ᱡᱟᱦᱟᱸ ᱛᱤᱱᱟᱹᱜ ᱥᱟᱱᱛᱟᱲ ᱫᱤᱥᱚᱢ ᱢᱮᱱᱟᱜ ᱠᱟᱫᱼᱟ ᱱᱚᱣᱟ ᱠᱚ ᱢᱩᱫᱽᱨᱮ ᱥᱟᱱᱛᱟᱲ ᱠᱚᱣᱟᱜ ᱢᱤᱫᱴᱟᱝ ᱱᱟᱜᱟᱢᱟᱱ ᱡᱟᱭᱜᱟ ᱥᱮ ᱱᱟᱜᱟᱢᱟᱱ ᱴᱷᱟᱶ ᱫᱚ ᱦᱩᱭᱩᱜ ᱠᱟᱱᱟ ᱟᱡᱚᱫᱤᱭᱟᱹ ᱵᱩᱨᱩ ᱛᱚ ᱱᱚᱣᱟ ᱟᱡᱚᱫᱤᱭᱟᱹ ᱵᱩᱨᱩ ᱨᱮ ᱱᱚᱜᱼᱚᱭ ᱡᱮ ᱥᱮᱨᱢᱟᱨᱮ ᱢᱤᱫᱫᱷᱟᱣ ᱫᱤᱥᱚᱢ ᱦᱚᱲ ᱟᱡᱚᱫᱤᱭᱟᱹ ᱥᱮᱸᱫᱽᱨᱟ ᱥᱮ ᱟᱡᱚᱫᱤᱭᱟᱹ ᱵᱩᱨᱩ ᱥᱟᱸᱜᱷᱟᱨ ᱞᱮᱠᱟᱛᱮ ᱠᱚ ᱦᱤᱡᱩᱜ ᱠᱟᱱ ᱛᱟᱦᱮᱱᱟ ᱛᱚ ᱱᱚᱣᱟ ᱱᱤᱛᱚᱝ ᱦᱚᱸᱠᱚ ᱦᱤᱡᱩᱜ ᱠᱟᱱ ᱜᱮᱭᱟ ᱟᱡᱚᱫᱤᱭᱟᱹ ᱵᱩᱨᱩ ᱥᱟᱸᱜᱷᱟᱨ ᱱᱤᱛᱚᱝ ᱫᱚ ᱢᱮᱱ ᱜᱟᱱᱚᱜᱼᱟ ᱟᱡᱚᱫᱤᱭᱟᱹ ᱵᱩᱨᱩ ᱥᱟᱸᱜᱷᱟᱨ ᱢᱮᱱᱠᱷᱟᱱ ᱢᱟᱲᱟᱝ ᱫᱚ ᱡᱟᱦᱟᱸ ᱯᱚᱨᱤᱵᱮᱥ ᱛᱟᱦᱮᱸ ᱠᱟᱱᱟ ᱡᱮ ᱦᱚᱨ ᱰᱟᱦᱟᱨ ᱵᱟᱝ ᱛᱟᱦᱮᱸ ᱠᱟᱱᱟ ᱯᱷᱚᱞᱮ ᱡᱚᱛᱚᱜᱮ ᱡᱟᱦᱟᱸ ᱛᱤᱱᱟᱹᱜ ᱜᱮ ᱱᱚᱛᱮ ᱴᱟᱴᱟᱥᱮᱱ ᱠᱷᱚᱱᱟᱜ ᱦᱩᱭᱩᱜ ᱱᱚᱛᱮ ᱢᱮᱫᱽᱱᱤᱯᱩᱨ ᱡᱷᱟᱲᱜᱨᱟᱢ ᱩᱲᱤᱥᱥᱟ ᱟᱨᱚ ᱵᱟᱦᱨᱮ ᱠᱚᱨᱮ ᱠᱷᱚᱱᱟᱜ ᱡᱟᱦᱟᱸᱭ ᱠᱚ ᱠᱚ ᱦᱤᱡᱩᱜ ᱠᱟᱱᱟ ᱵᱤᱵᱷᱤᱱᱱᱚ ᱡᱮᱞᱟ ᱠᱷᱚᱱᱟᱜ ᱡᱟᱦᱟᱸᱭ ᱠᱚᱠᱚ ᱦᱤᱡᱩᱜ ᱠᱟᱱᱟ ᱥᱟᱱᱟᱢ ᱜᱮ ᱴᱨᱮᱹᱱ ᱛᱮᱠᱚ ᱦᱤᱡᱩᱜ ᱠᱟᱱ ᱛᱟᱦᱮᱱᱟ ᱩᱨᱢᱟ ᱥᱴᱮᱥᱚᱱ ᱨᱮᱠᱚ ᱯᱷᱮᱰᱚᱜ ᱠᱟᱱ ᱛᱟᱦᱮᱸᱫᱼᱟ ᱥᱮ ᱚᱸᱰᱮ ᱠᱚ ᱟᱬᱜᱚᱱ ᱠᱟᱱ ᱛᱟᱦᱮᱸᱫᱼᱟ ᱚᱸᱰᱮ ᱠᱷᱚᱱᱟᱜ ᱵᱩᱨᱩ ᱯᱷᱮᱰ ᱫᱤᱱ ᱡᱟᱦᱟᱸᱵᱚᱱ ᱢᱮᱛᱟᱜ ᱠᱟᱱᱟ ᱡᱟᱦᱟᱸ ᱦᱤᱞᱳᱜ ᱫᱚ ᱩᱱᱠᱩ ᱵᱩᱨᱩ ᱠᱚ ᱵᱩᱨᱩ ᱥᱩᱨ ᱨᱮᱠᱚ ᱰᱮᱨᱟ ᱰᱟᱹᱬᱤᱜᱼᱟ ᱟᱨ ᱚᱱᱟ ᱫᱤᱱ ᱚᱸᱰᱮ ᱧᱤᱫᱟᱹ ᱠᱚ ᱠᱟᱴᱟᱣᱟ ᱛᱟᱨᱯᱚᱨᱮᱫ ᱫᱤᱱ ᱵᱷᱳᱨ ᱵᱷᱳᱨ ᱥᱮᱱ ᱩᱱᱠᱩ ᱵᱩᱨᱩ ᱫᱟᱬᱟᱱ ᱠᱚ ᱵᱚᱞᱚᱜ ᱠᱟᱱ ᱛᱟᱦᱮᱸᱫᱼᱟ ᱟᱫᱚ ᱵᱩᱨᱩ ᱨᱮᱫᱚ ᱱᱚᱝᱠᱟ ᱡᱤᱭᱟᱹᱞᱤ ᱠᱚᱠᱚ ᱛᱟᱦᱮᱸ ᱠᱟᱱᱟ ᱟᱨ ᱡᱚ ᱵᱤᱞᱤ ᱦᱚᱸ ᱛᱟᱦᱮᱸ ᱠᱟᱱᱟ ᱥᱟᱱᱟᱢᱜᱮ ᱛᱟᱦᱮᱸ ᱠᱟᱱᱟ ᱛᱚ ᱱᱩᱠᱩ ᱴᱷᱮᱱ ᱠᱷᱚᱱᱟᱜ ᱵᱟᱧᱪᱟᱜ ᱞᱟᱹᱜᱤᱫ ᱛᱮ ᱵᱩᱨᱩ ᱫᱟᱬᱟᱱ ᱚᱠᱛᱮ ᱩᱱᱠᱩ ᱮᱻ ᱥᱟᱯᱟᱵ ᱠᱚ ᱥᱚᱸᱜᱮ ᱠᱟᱜ ᱛᱟᱦᱮᱸᱱᱟ ᱡᱟᱦᱟᱸ ᱫᱚ ᱟᱜᱼᱥᱟᱨ ᱵᱚᱞᱞᱟᱢ ᱱᱚᱣᱟ ᱠᱚ ᱟᱫᱚ ᱱᱚᱝᱠᱟ ᱩᱱᱠᱩ ᱚᱱᱟ ᱥᱟᱸᱜᱷᱟᱨ ᱚᱠᱛᱮ ᱡᱩᱫᱤ ᱡᱟᱦᱟᱸᱥᱮᱱ ᱠᱷᱚᱱᱟᱜ ᱡᱤᱭᱟᱹᱞᱤ ᱠᱚ ᱦᱮᱡ ᱟᱠᱚ ᱠᱷᱟᱱ ᱩᱱᱠᱩ ᱡᱤᱭᱟᱹᱞᱤ ᱫᱚ ᱠᱷᱚᱱᱟᱜ ᱵᱟᱧᱪᱟᱜ ᱞᱟᱹᱜᱤᱫ ᱛᱮ ᱩᱱᱠᱩ ᱪᱮᱛᱟᱱ ᱨᱮ ᱩᱱᱠᱩ ᱠᱚ ᱚᱱᱟ ᱥᱟᱯᱟᱵ ᱠᱚ ᱵᱮᱵᱚᱦᱟᱨᱟ ᱥᱟᱯᱟᱵ ᱵᱮᱵᱚᱦᱟᱨ ᱠᱟᱛᱮᱫ ᱡᱩᱫᱤ ᱩᱱᱠᱩ ᱠᱚ ᱜᱚᱡ ᱫᱟᱲᱮᱭᱟᱫ ᱠᱚ ᱛᱟᱦᱞᱮ ᱠᱷᱟᱱ ᱚᱱᱟ ᱫᱚ ᱩᱱᱠᱩᱣᱟᱜ ᱟᱯᱟᱥᱩᱞᱚᱜ ᱠᱟᱹᱢᱤᱨᱮ ᱥᱮ ᱤᱱᱟᱹ ᱦᱤᱞᱳᱜ ᱫᱤᱱ ᱡᱟᱦᱟᱸ ᱩᱛᱩ ᱨᱮᱱᱟᱜ ᱫᱚᱨᱠᱟᱨ ᱢᱮᱱᱟᱜ ᱠᱟᱫᱼᱟ ᱚᱱᱟ ᱦᱚᱸ ᱢᱮᱴᱟᱜ ᱛᱟᱠᱚᱣᱟ ᱚᱱᱟ ᱞᱮᱠᱟᱛᱮ ᱵᱩᱨᱩ ᱥᱟᱸᱜᱷᱟᱨ ᱚᱠᱛᱮ ᱱᱚᱜᱼᱚ ᱱᱚᱝᱠᱟ ᱢᱤᱫᱼᱵᱟᱨ ᱡᱤᱭᱟᱹᱞᱤ ᱠᱚᱦᱚᱸ ᱠᱚ ᱥᱮᱸᱫᱽᱨᱟ ᱫᱟᱨᱟᱭᱮᱫ ᱠᱚ ᱛᱟᱦᱮᱱᱟ ᱟᱨ ᱱᱚᱣᱟ ᱥᱮᱸᱫᱽᱨᱟ ᱨᱮᱱᱟᱜ ᱡᱟᱦᱟᱸ ᱱᱟᱜᱟᱢ ᱱᱚᱣᱟ ᱱᱟᱜᱟᱢ ᱫᱚ ᱡᱟᱦᱟᱸ ᱟᱸᱡᱚᱢ ᱠᱟᱱᱟ ᱡᱮ ᱟᱡᱚᱫᱤᱭᱟᱹ ᱫᱚ ᱟᱵᱚ ᱦᱚᱲ ᱛᱮᱵᱚᱱ ᱢᱮᱱᱟ ᱱᱚᱣᱟ ᱫᱚ ᱯᱚᱨᱮᱛᱮ ᱱᱚᱣᱟ ᱨᱮᱱᱟᱜ ᱡᱟᱦᱟᱸ ᱠᱷᱚᱸᱫᱽᱨᱚᱸᱫᱽ ᱱᱚᱣᱟ ᱠᱷᱚᱸᱫᱽᱨᱚᱸᱫᱽᱨᱮ ᱧᱮᱞᱱᱟ ᱱᱚᱣᱟ ᱫᱚ ᱟᱵᱚ ᱟᱭᱚᱫᱮᱭᱟ ᱠᱷᱚᱱᱟᱜ ᱟᱡᱚᱫᱤᱭᱟᱹ ᱠᱟᱛᱷᱟ ᱫᱚ ᱦᱮᱡ ᱟᱠᱟᱱᱟ ᱛᱚ ᱱᱚᱣᱟ ᱨᱮᱱᱟᱜ ᱡᱟᱦᱟᱸ ᱵᱮᱠᱠᱷᱟ ᱥᱮ ᱡᱟᱦᱟᱸ ᱠᱷᱚᱸᱫᱽᱨᱚᱸᱫᱽ ᱱᱚᱣᱟ ᱫᱚ ᱦᱩᱭᱩᱜ ᱠᱟᱱᱟ ᱡᱮ ᱱᱚᱣᱟ ᱟᱡᱚᱫᱤᱭᱟᱹᱨᱮ ᱱᱚᱝᱠᱟᱱ ᱚᱠᱛᱚ ᱥᱮᱴᱮᱨ ᱞᱮᱱᱟ ᱡᱟᱦᱟᱸ ᱚᱠᱛᱚ ᱫᱚ ᱵᱚᱥᱱᱚᱵᱽ ᱫᱷᱚᱨᱚᱢ ᱨᱮᱱᱟᱜ ᱪᱚᱞ ᱛᱟᱦᱮᱸ ᱠᱟᱱᱟ ᱩᱱᱼᱚᱠᱛᱮ ᱱᱚᱸᱰᱮᱨᱮᱱ ᱜᱤᱨᱟᱹᱵᱟᱹᱥᱤᱭᱟᱠᱟᱱ ᱡᱟᱦᱟᱸ ᱛᱤᱱᱟᱹᱜ ᱟᱹᱫᱤᱵᱟᱹᱥᱤ ᱠᱚ ᱛᱟᱦᱮᱸ ᱠᱟᱱᱟ ᱱᱩᱠᱩ ᱟᱹᱫᱤᱢᱵᱟᱹᱥᱤ ᱢᱩᱫᱽᱨᱮ ᱢᱩᱰᱟᱹ ᱟᱹᱫᱤᱵᱟᱥᱤ ᱠᱚ ᱫᱚ ᱚᱱᱟ ᱵᱚᱥᱱᱚᱵᱽ ᱫᱷᱚᱨᱚᱢ ᱨᱮᱦᱚᱸ ᱠᱚ ᱦᱮᱸ ᱥᱤᱠᱟᱹᱨ ᱞᱮᱫᱼᱟ ᱟᱫᱚ ᱱᱚᱝᱠᱟ ᱠᱟᱛᱮᱫ ᱩᱱᱠᱩᱣᱟᱜ ᱵᱚᱸᱜᱟ ᱵᱩᱨᱩ ᱨᱮᱱᱟᱜ ᱡᱟᱦᱟᱸ ᱟᱨᱤᱠᱚ ᱧᱮᱞᱚᱜᱼᱟ ᱡᱮ ᱩᱱᱠᱩ ᱫᱚ ᱦᱟᱥᱟᱨᱮᱱ ᱦᱟᱹᱛᱤᱼᱥᱟᱫᱚᱢ ᱵᱮᱱᱟᱣ ᱠᱟᱛᱮᱫ ᱦᱚᱸᱠᱚ ᱵᱚᱸᱜᱟ ᱵᱩᱨᱩᱜᱼᱟ ᱟᱨ ᱥᱚᱨᱟᱥᱚᱨᱤ ᱫᱷᱤᱨᱤ ᱫᱟᱨᱮ ᱨᱮ ᱥᱤᱸᱫᱩᱨ ᱠᱟᱛᱮᱫ ᱦᱚᱸ ᱩᱱᱠᱩ ᱠᱚ ᱵᱚᱸᱜᱟ ᱵᱩᱨᱩᱜᱼᱟ ᱢᱮᱨᱚᱢ ᱦᱚᱸᱠᱚ ᱫᱟᱬᱮ ᱠᱚᱜᱮᱭᱟ ᱟᱫᱚ ᱱᱚᱜᱼᱚᱭᱡᱮ ᱚᱦᱤᱝᱥᱟ ᱫᱷᱚᱨᱚᱢ ᱨᱮᱱᱟᱜ ᱢᱤᱫᱴᱟᱝ ᱡᱟᱦᱟᱸ ᱪᱚᱞ ᱛᱟᱦᱮᱸ ᱠᱟᱱᱟ ᱱᱚᱜᱼᱚ ᱱᱚᱣᱟ ᱪᱚᱞ ᱞᱮᱠᱟᱛᱮ ᱩᱱᱠᱩᱨᱮᱱ ᱥᱤᱥᱥᱚ ᱠᱚ ᱡᱟᱦᱟᱸᱭ ᱠᱚᱠᱚ ᱜᱚᱴᱟ ᱵᱩᱴᱟᱹᱭᱮᱱ ᱫᱚ ᱱᱩᱠᱩ ᱠᱚᱦᱚᱸ ᱛᱟᱭᱚᱢ ᱛᱟᱭᱚᱢ ᱛᱮᱫᱚ ᱠᱚ ᱦᱟᱹᱴᱤᱧ ᱞᱮᱱᱟ ᱱᱚᱣᱟ ᱦᱟᱹᱴᱤᱧ ᱢᱩᱫᱽᱨᱮᱱ ᱢᱤᱫ ᱯᱚᱠᱠᱷᱚ ᱫᱚ ᱱᱚᱜᱼᱚᱭᱡᱮ ᱚᱦᱤᱝᱥᱟ ᱫᱷᱚᱨᱚᱢ ᱨᱮᱱᱟᱜ ᱡᱟᱦᱟᱸ ᱫᱚᱨᱥᱚᱱ ᱥᱮ ᱥᱟᱹᱨᱤᱭᱟᱜ ᱚᱱᱟ ᱫᱚ ᱩᱱᱠᱩ ᱫᱚ ᱵᱟᱠᱚ ᱢᱟᱱᱟᱣᱮᱫᱼᱟ ᱩᱱᱠᱩ ᱫᱚ ᱥᱚᱢᱯᱩᱨᱱᱚ ᱩᱞᱴᱟᱹᱣᱟᱜ ᱠᱚ ᱢᱟᱱᱟᱣ ᱠᱮᱫᱼᱟ ᱢᱟᱱᱟᱣ ᱠᱮᱫᱼᱟ ᱡᱟᱦᱟᱸ ᱫᱚ ᱪᱤᱠᱟᱹᱛᱮ ᱥᱚᱦᱚᱡᱽ ᱛᱮ ᱠᱤᱸᱥᱟᱹᱬ ᱵᱟᱸᱫᱷᱟᱲᱚᱜ ᱥᱚᱢᱵᱷᱚᱵᱚᱜᱼᱟ ᱱᱩᱠᱩ ᱵᱚᱸᱜᱟ ᱠᱚᱠᱚ ᱟᱨᱡᱟᱣ ᱵᱤᱨᱡᱟᱹᱣ ᱠᱮᱫ ᱠᱚᱣᱟ ᱟᱨ ᱢᱤᱫ ᱦᱟᱹᱴᱤᱧ ᱫᱚ ᱩᱱᱤᱭᱟᱜ ᱡᱟᱦᱟᱸ ᱱᱤᱛᱤ ᱱᱤᱭᱚᱢ ᱚᱱᱟᱜᱮᱠᱚ ᱢᱟᱱᱟᱣ ᱤᱫᱤ ᱠᱮᱫᱟ ᱥᱮ ᱚᱱᱟ ᱫᱚᱨᱥᱚᱱ ᱜᱮᱠᱚ ᱢᱟᱱᱟᱣ ᱠᱮᱫᱼᱟ ᱟᱫᱚ ᱱᱚᱝᱠᱟ ᱠᱟᱛᱮᱫ ᱯᱚᱨᱮᱛᱮ ᱱᱩᱜᱼᱩ ᱱᱩᱠᱩ ᱡᱟᱦᱟᱸᱭ ᱫᱚ ᱠᱤᱸᱥᱟᱹᱬ ᱵᱟᱸᱫᱷᱟᱲ ᱨᱮᱱᱟᱜ ᱠᱩᱠᱢᱩ ᱠᱚᱠᱚ ᱠᱩᱠᱢᱩ ᱧᱟᱢᱟᱱᱟ ᱱᱩᱠᱩ ᱠᱚᱫᱚ ᱱᱟᱱᱟ ᱦᱩᱱᱟᱹᱨ ᱵᱚᱸᱜᱟ ᱠᱚᱠᱚ ᱟᱨᱡᱟᱣ ᱵᱤᱨᱡᱟᱹᱣ ᱠᱮᱫ ᱠᱚᱣᱟ ᱟᱨ ᱱᱩᱠᱩ ᱠᱷᱩᱥᱤ ᱨᱟᱹᱥᱠᱟᱹ ᱦᱚᱪᱚ ᱠᱚ ᱞᱟᱹᱜᱤᱫ ᱛᱮ ᱦᱚᱲ ᱫᱟᱬᱮ ᱮᱢᱚᱜ ᱠᱚ ᱨᱟᱡᱤᱞᱮᱱᱟ ᱟᱫᱚ ᱱᱚᱜᱼᱚ ᱱᱚᱣᱟ ᱯᱨᱚᱛᱤ ᱵᱚᱪᱷᱚᱨ ᱱᱚᱜᱼᱚ ᱱᱚᱣᱟ ᱠᱩᱱᱟᱹᱢᱤ ᱦᱤᱞᱳᱜ ᱡᱟᱦᱟᱸ ᱵᱟᱹᱭᱥᱟᱹᱠᱷ ᱠᱩᱱᱟᱹᱢᱤ ᱵᱚᱱ ᱢᱮᱱᱮᱫ ᱥᱮ ᱵᱩᱫᱽᱫᱷᱚ ᱠᱩᱱᱟᱹᱢᱤ ᱵᱚᱱ ᱢᱮᱱᱮᱫ ᱱᱚᱜᱼᱚ ᱱᱚᱣᱟ ᱠᱩᱱᱟᱹᱢᱤ ᱦᱤᱞᱳᱜ ᱢᱟᱲᱟᱝ ᱥᱮᱱ ᱫᱚ ᱱᱩᱠᱩ ᱡᱟᱦᱟᱸᱭ ᱠᱚ ᱚᱥᱥᱤᱠᱟᱹᱨ ᱞᱮᱫᱼᱟ ᱚᱱᱟ ᱩᱱᱠᱩᱣᱟᱜ ᱫᱷᱚᱨᱚᱢ ᱦᱟᱛᱟᱣᱨᱮ ᱩᱱᱠᱩ ᱠᱚ ᱪᱮᱛᱟᱱ ᱨᱮ ᱱᱟᱦᱟᱪᱟᱨ ᱠᱚ ᱪᱟᱞᱟᱣᱮᱫ ᱛᱟᱦᱮᱸᱫᱼᱟ ᱟᱨ ᱱᱚᱝᱠᱟ ᱟᱵᱚ ᱱᱚᱰᱮ ᱵᱚᱪᱷᱚᱨ ᱨᱮ ᱥᱮᱨᱢᱟ ᱨᱮ ᱢᱤᱫ ᱫᱷᱟᱣ ᱱᱚᱣᱟ ᱵᱩᱨᱩ ᱥᱟᱸᱜᱷᱟᱨ ᱵᱚᱱ ᱦᱤᱡᱩᱜ ᱠᱟᱱ ᱛᱟᱦᱮᱱᱟ ᱵᱩᱨᱩ ᱥᱟᱸᱜᱷᱟᱨ ᱨᱮ ᱦᱮᱡ ᱠᱟᱛᱮᱫ ᱟᱵᱚᱣᱟᱜ ᱡᱟᱦᱟᱸ ᱠᱚᱪᱟᱭ ᱠᱚᱱᱟᱴ ᱡᱟᱦᱟᱸ ᱥᱚᱢᱚᱥᱥᱟ ᱠᱚ ᱛᱟᱦᱮᱱ ᱠᱟᱱ ᱛᱟᱦᱮᱱᱟ ᱚᱱᱟ ᱠᱚ ᱱᱚᱣᱟ ᱞᱚᱼᱵᱤᱨ ᱵᱟᱹᱭᱥᱤ ᱥᱩᱛᱟᱹᱱ ᱴᱟᱺᱰᱤ ᱟᱡᱚᱫᱤᱭᱟᱹ ᱨᱮᱠᱚ ᱫᱚᱨᱵᱟᱨᱮᱫ ᱛᱟᱦᱮᱸᱫ ᱠᱟᱱᱟ ᱟᱫᱚ ᱱᱚᱜᱼᱚ ᱱᱚᱣᱟ ᱡᱟᱦᱟᱸ ᱫᱚᱨᱵᱟᱨ ᱱᱚᱣᱟ ᱫᱚᱨᱵᱟᱨ ᱨᱮ ᱥᱮᱴᱮᱨᱚᱜ ᱞᱟᱹᱜᱤᱫ ᱩᱱᱠᱩ ᱱᱚᱰᱮᱠᱚ ᱥᱮᱴᱮᱨᱚᱜ ᱠᱟᱱ ᱛᱟᱦᱮᱸᱱᱟ ᱟᱨ ᱤᱱᱟᱹᱫᱤᱱ ᱜᱮ ᱱᱚᱣᱟᱴᱷᱮᱱ ᱱᱚᱝᱠᱟ ᱚᱜᱷᱚᱴᱚᱱ ᱜᱷᱚᱴᱟᱜ ᱠᱟᱱ ᱛᱟᱦᱮᱸᱫᱼᱟ ᱱᱚᱣᱟ ᱞᱟᱹᱲᱦᱟᱹᱭᱨᱮ ᱟᱵᱚᱨᱮᱱ ᱥᱟᱱᱛᱟᱲ ᱠᱷᱮᱨᱣᱟᱞ ᱠᱚ ᱡᱤᱛᱠᱟᱹᱨ ᱞᱮᱱᱟ ᱚᱱᱟ ᱞᱮᱠᱟᱛᱮ ᱱᱤᱛ ᱦᱚᱸ ᱚᱱᱟᱨᱮᱱᱟᱜ ᱩᱯᱨᱩᱢ ᱫᱚ ᱧᱮᱞᱚᱜ ᱠᱟᱱᱟ ᱥᱮᱨᱢᱟ ᱨᱮᱱᱟᱜ ᱵᱟᱹᱭᱥᱟᱹᱠᱷ ᱠᱩᱱᱟᱹᱢᱤ ᱥᱮ ᱵᱩᱫᱽᱫᱷᱚ ᱠᱩᱱᱟᱹᱢᱤ ᱡᱟᱦᱟᱸ ᱵᱚᱱ ᱢᱮᱱᱮᱫ ᱱᱚᱣᱟ ᱫᱤᱱ ᱫᱚ ᱥᱮᱨᱢᱟ ᱢᱟᱱᱮ ᱯᱨᱚᱛᱛᱮᱠ ᱥᱮᱨᱢᱟᱜᱮ ᱫᱤᱥᱚᱢ ᱠᱷᱚᱱᱟᱜ ᱦᱚᱲ ᱱᱚᱰᱮᱠᱚ ᱥᱮᱴᱮᱨᱚᱜᱼᱟ ᱟᱠᱚᱣᱟᱜ ᱵᱩᱜᱤ ᱵᱟᱹᱲᱤᱡ ᱠᱚ ᱜᱟᱞᱚᱪᱚᱜᱼᱟ ᱱᱚᱰᱮ ᱡᱚᱢᱼᱧᱩ ᱤᱥᱤᱱ ᱵᱟᱥᱟᱝ ᱠᱟᱛᱮᱫ ᱠᱚ ᱡᱚᱢᱼᱧᱩ ᱠᱟᱛᱮᱫ ᱧᱤᱫᱟᱹ ᱠᱚ ᱟᱸᱜᱟᱭᱟ ᱛᱟᱨᱯᱚᱨᱮᱫ ᱫᱤᱱ ᱱᱚᱰᱮ ᱠᱷᱚᱱᱟᱜ ᱩᱱᱠᱩ ᱟᱠᱚᱣᱟᱜ ᱟᱹᱛᱩ ᱚᱲᱟᱜ ᱛᱮᱠᱚ ᱨᱩᱣᱟᱹᱲ ᱥᱮᱱᱚᱜᱼᱟ ᱛᱚ ᱱᱚᱣᱟ ᱟᱡᱚᱫᱤᱭᱟᱹ ᱨᱮᱱᱟᱜ ᱱᱟᱜᱟᱢ ᱫᱚ ᱱᱩᱱᱟᱹᱜ ᱢᱟᱨᱟᱝ ᱱᱟᱜᱟᱢ ᱠᱟᱱᱟ ᱡᱟᱦᱟᱸ ᱫᱚ ᱟᱱᱛᱚᱨᱡᱟᱛᱤᱠ ᱥᱛᱚᱨ ᱨᱮᱱ ᱥᱟᱱᱛᱟᱲ ᱠᱷᱮᱨᱣᱟᱞ ᱠᱚ ᱱᱚᱰᱮ ᱢᱤᱫ ᱫᱤᱱ ᱧᱮᱯᱮᱞ ᱧᱟᱯᱟᱢ ᱨᱮᱱᱟᱜ ᱫᱤᱱ ᱜᱚᱴᱟ ᱢᱮᱱᱟᱜ ᱠᱟᱫᱼᱟ ᱚᱱᱟ ᱫᱤᱱᱨᱮ ᱩᱱᱠᱩ ᱱᱚᱣᱟ ᱟᱡᱚᱫᱤᱭᱟᱹ ᱥᱩᱛᱟᱹᱱ ᱴᱟᱺᱰᱤᱨᱮ ᱧᱮᱯᱮᱞ ᱧᱟᱯᱟᱢ ᱠᱟᱛᱮᱫ ᱟᱠᱚᱣᱟᱜ ᱫᱩᱠ ᱥᱩᱠ ᱠᱚ ᱨᱚᱯᱚᱲᱚᱜᱼᱟ ᱛᱟᱨᱯᱚᱨᱮ ᱱᱚᱣᱟ ᱱᱚᱰᱮᱱᱟᱜ ᱦᱟᱥᱟ ᱥᱟᱶ ᱠᱟᱛᱮᱫ ᱩᱱᱠᱩ ᱟᱠᱚᱣᱟᱜ ᱫᱤᱥᱚᱢ ᱛᱮᱠᱚ ᱨᱩᱣᱟᱹᱲ ᱥᱮᱱᱚᱜᱼᱟ